ᱥᱟᱱᱛᱟᱲ ᱦᱚᱯᱚᱱ ᱩᱯᱨᱩᱢ ᱞᱟᱹᱜᱤᱫ ᱡᱟᱦᱟᱸ ᱨᱮᱜᱮ ᱟᱵᱚ ᱫᱩᱲᱩᱵ ᱛᱤᱸᱜᱩ ᱟᱵᱚ ᱟᱠᱚᱣᱟᱜ ᱨᱚᱲ ᱟᱠᱚ ᱚᱱᱟ ᱛᱮᱦᱚᱸ ᱟᱵᱚ ᱵᱚᱱ ᱴᱷᱤᱠᱟᱹ ᱫᱟᱲᱮᱭᱟᱠᱚᱣᱟ ᱠᱤ ᱵᱟᱝᱜᱮ ᱢᱮᱱᱛᱮ ᱱᱩᱭ ᱫᱚ ᱥᱟᱱᱛᱟᱲ ᱠᱟᱱᱟᱭ ᱟᱨ ᱡᱟᱦᱟᱸ ᱨᱮᱜᱮ ᱵᱚᱱ ᱪᱟᱞᱟᱜ ᱠᱟᱱ ᱟᱠᱚᱣᱟᱜ ᱦᱚᱨᱚᱜ ᱵᱟᱸᱫᱮ ᱛᱮᱦᱚᱸ ᱵᱚᱱ ᱴᱷᱤᱠᱟᱹ ᱫᱟᱲᱮᱭᱟᱠᱚᱣᱟ ᱟᱵᱚ ᱢᱟ ᱥᱟᱱᱛᱟᱲ ᱢᱟ ᱥᱟᱹᱲᱤ ᱫᱷᱩᱛᱤ ᱛᱮᱦᱚᱸ ᱠᱚ ᱴᱷᱤᱠᱟᱹᱭᱮᱫ ᱵᱚᱱ ᱜᱮᱭᱟ ᱠᱤ ᱥᱟᱱᱛᱟᱲ ᱠᱟᱱ ᱜᱮᱭᱟᱭ ᱟᱨ ᱟᱵᱚ ᱢᱟ ᱚᱱᱟᱜᱮ ᱛᱟᱵᱚᱱ ᱟᱨ ᱡᱟᱦᱟᱸ ᱠᱚᱨᱮ ᱜᱮᱵᱚᱱ ᱪᱟᱞᱟᱜᱼᱟ ᱟᱡᱟᱜ ᱨᱚᱲ ᱛᱮᱦᱚᱸᱢ ᱴᱷᱤᱠᱟᱹ ᱫᱟᱲᱮ ᱟᱭᱟ ᱟᱨ ᱡᱚᱦᱟᱨ ᱵᱮᱵᱷᱟᱨ ᱛᱮᱦᱚᱸᱢ ᱴᱷᱤᱠᱟᱹ ᱫᱟᱲᱮ ᱟᱭᱟ ᱟᱵᱚ ᱥᱟᱱᱛᱟᱲ ᱢᱟ ᱵᱷᱮᱜᱟᱨ ᱜᱮᱵᱚᱱ ᱡᱚᱦᱟᱨᱟ ᱥᱮ ᱚᱱᱟ ᱞᱟᱹᱜᱤᱫ ᱛᱮ ᱟᱵᱚ ᱵᱚᱱ ᱵᱟᱰᱟᱭ ᱜᱮᱭᱟ ᱠᱤ ᱵᱟᱝᱜᱮ ᱟᱞᱮ ᱫᱚ ᱱᱚᱝᱠᱟ ᱞᱮ ᱜᱚᱸᱰᱟ ᱛᱚ ᱚᱱᱟ ᱛᱮᱦᱚᱸᱢ ᱴᱷᱤᱠᱟᱹ ᱫᱟᱲᱮᱭᱟᱭᱟ ᱠᱤ ᱩᱱᱤ ᱫᱚ ᱥᱟᱱᱛᱟᱲ ᱠᱟᱱ ᱜᱮᱭᱟᱭ ᱟᱨ ᱡᱟᱦᱟᱸ ᱨᱮᱜᱮ ᱵᱚᱸᱜᱟ ᱛᱷᱟᱱ ᱠᱚᱨᱮ ᱵᱚᱱ ᱪᱟᱞᱟᱜ ᱠᱟᱱᱟ ᱛᱚ ᱚᱸᱰᱮ ᱦᱚᱸᱵᱚᱱ ᱴᱷᱤᱠᱟᱹ ᱫᱟᱲᱮ ᱟᱠᱚᱣᱟ ᱠᱤ ᱱᱩᱭ ᱫᱚ ᱥᱟᱱᱛᱟᱲ ᱠᱟᱱ ᱜᱮᱭᱟᱭ ᱪᱮᱫᱟᱜ ᱥᱮ ᱟᱵᱚ ᱢᱟ ᱵᱚᱸᱜᱟ ᱛᱷᱟᱱ ᱢᱟᱛᱟᱵᱚᱱ ᱡᱟᱦᱮᱨ ᱜᱟᱲᱜᱮ ᱛᱳ ᱟᱵᱚ ᱢᱟ ᱚᱸᱰᱮ ᱜᱮᱵᱚᱱ ᱪᱟᱞᱟᱜᱼᱟ ᱛᱳ ᱩᱱᱠᱩ ᱧᱮᱞ ᱡᱚᱠᱷᱚᱱ ᱧᱮᱞ ᱠᱚᱠᱷᱟᱱ ᱵᱚᱱ ᱢᱮᱱ ᱫᱟᱲᱮᱭᱟᱜᱼᱟ ᱵᱚᱱ ᱠᱤ ᱱᱩᱭ ᱫᱚ ᱥᱟᱱᱛᱟᱲ ᱠᱟᱱ ᱜᱮᱭᱟᱭ ᱟᱨ ᱚᱱᱠᱟ ᱛᱮᱜᱮ ᱟᱠᱚ ᱦᱚᱸᱠᱚ ᱴᱷᱤᱠᱟᱹ ᱵᱚᱱᱟ ᱠᱤ ᱱᱩᱭ ᱫᱚ ᱥᱟᱱᱛᱟᱲ ᱠᱟᱱ ᱜᱮᱭᱟᱭ ᱟᱨ ᱮᱱᱮᱡ ᱥᱮᱨᱮᱧ ᱛᱮᱦᱚᱸ ᱟᱵᱚ ᱵᱚᱱ ᱴᱷᱤᱠᱟᱹ ᱫᱟᱲᱮᱭᱟᱠᱚᱣᱟ ᱠᱤ ᱱᱩᱭᱫᱚ ᱥᱟᱱᱛᱟᱲ ᱠᱟᱱᱟᱭ ᱚᱱᱟ ᱠᱚᱛᱮ ᱜᱮᱵᱚᱱ ᱴᱷᱤᱠᱟᱹ ᱫᱟᱲᱮᱭᱟᱠᱚᱣᱟ ᱟᱨ ᱟᱠᱚ ᱦᱚᱸᱠᱚ ᱴᱷᱤᱠᱟᱹ ᱫᱟᱲᱮᱭᱟᱵᱚᱱᱟ ᱥᱟᱱᱛᱟᱲ ᱠᱟᱱᱟᱭ ᱢᱮᱱᱛᱮ